ᱯᱩᱨᱩᱞᱤᱭᱟ ᱦᱚᱱᱚᱛ ᱨᱮᱭᱟᱜ ᱢᱩᱬᱩᱫ ᱞᱟᱠᱪᱟᱨ ᱫᱚ ᱦᱳᱭᱳᱜ ᱠᱟᱱᱟ ᱵᱟᱦᱟ ᱥᱚᱦᱚᱨᱟᱭ ᱠᱟᱨᱟᱢ ᱮᱢᱟᱱ ᱮᱢᱟᱱ ᱛᱮᱱᱟᱜ ᱟᱨ ᱥᱟᱶᱛᱟᱠᱤᱭᱟᱹ ᱥᱮᱨᱣᱟ ᱠᱚᱫᱚ ᱦᱩᱭᱩᱜ ᱠᱟᱱᱟ ᱪᱷᱟᱹᱴᱤᱭᱟᱹᱨ ᱵᱷᱟᱸᱰᱟᱱ ᱵᱟᱯᱞᱟ ᱵᱤᱦᱟ ᱮᱢᱟᱱ ᱮᱢᱟᱱ ᱠᱚ ᱟᱨ ᱡᱮᱨᱚᱠᱚᱢ ᱪᱷᱟᱹᱴᱭᱟᱹᱨ ᱫᱚᱵᱚᱱ ᱢᱮᱛᱟᱜ ᱠᱟᱱᱟ ᱜᱤᱫᱽᱨᱟᱹ ᱠᱚ ᱡᱟᱱᱟᱢ ᱞᱮᱱᱠᱷᱟᱱ ᱩᱱᱠᱩ ᱫᱚ ᱡᱟᱦᱟᱸ ᱞᱮᱠᱟᱵᱚᱱ ᱥᱟᱶᱛᱟ ᱨᱮᱵᱚᱱ ᱪᱷᱟᱹᱴᱭᱟᱹᱨ ᱠᱚᱣᱟ ᱟᱨ ᱵᱷᱟᱸᱰᱟᱱ ᱫᱚ ᱦᱩᱭᱩᱜ ᱠᱟᱱᱟ ᱟᱵᱚ ᱛᱟᱞᱟᱨᱮ ᱡᱟᱦᱟᱸᱭ ᱦᱚᱲᱠᱚ ᱡᱩᱫᱤᱵᱚᱱ ᱦᱟᱱᱟᱯᱩᱨᱤ ᱵᱚᱱ ᱪᱟᱞᱟᱣ ᱞᱮᱠᱷᱟᱱ ᱩᱱᱠᱩ ᱫᱚᱵᱚᱱ ᱵᱷᱟᱸᱰᱟᱱ ᱠᱚᱣᱟ ᱮᱢᱟᱱ ᱮᱢᱟᱱ ᱠᱚ ᱟᱨ ᱟᱨ ᱟᱵᱚ ᱠᱚ ᱫᱷᱚᱨᱚᱢ ᱪᱚᱨᱪᱟ ᱠᱷᱮᱛᱨᱮ ᱵᱚᱱ ᱧᱮᱞ ᱞᱮᱠᱷᱟᱱ ᱵᱚᱱ ᱢᱮᱱᱟ ᱡᱮᱞᱮᱠᱟ ᱟᱵᱚᱣᱟᱜ ᱫᱷᱚᱨᱚᱢ ᱫᱚ ᱫᱷᱤᱨᱤ ᱫᱟᱨᱮ ᱡᱟᱦᱮᱨ ᱨᱮ ᱟᱵᱚ ᱫᱚᱵᱚᱱ ᱪᱚᱨᱪᱟᱭᱟ ᱢᱟᱨᱟᱝ ᱵᱩᱨᱩ ᱡᱟᱦᱮᱨ ᱟᱭᱳ ᱴᱷᱮᱱ ᱟᱨ ᱟᱨ ᱫᱷᱚᱨᱚᱢ ᱠᱷᱮᱛᱨᱮ ᱦᱚᱸ ᱵᱚᱸᱜᱟᱼᱵᱩᱨᱩ ᱪᱷᱟᱹᱴᱭᱟᱹᱨ ᱠᱚᱨᱮ ᱵᱷᱟᱸᱰᱟᱱ ᱠᱚᱨᱮ ᱦᱚᱸ ᱟᱵᱚ ᱫᱷᱚᱨᱚᱢ ᱢᱚᱫᱽᱫᱷᱮ ᱛᱮᱵᱚᱱ ᱪᱚᱨᱪᱟ ᱫᱟᱲᱮᱭᱟᱜ ᱠᱟᱱᱟ ᱱᱚᱣᱟ ᱠᱟᱹᱢᱤ ᱛᱟᱞᱟ ᱛᱮᱜᱮ ᱟᱵᱚᱣᱟᱜ ᱵᱟᱰᱟᱭ ᱧᱟᱢᱚᱜᱼᱟ ᱫᱷᱚᱨᱚᱢ ᱨᱮᱱᱟᱜ ᱠᱟᱛᱷᱟ ᱠᱚ ᱟᱨ ᱵᱤᱫᱮᱥ ᱟᱵᱚ ᱡᱩᱫᱤ ᱢᱤᱫᱴᱟᱱ ᱦᱚᱲ ᱵᱤᱫᱮᱥᱤ ᱴᱷᱮᱱ ᱠᱷᱚᱱ ᱪᱮᱫ ᱞᱮᱠᱟ ᱟᱵᱚᱣᱟᱜ ᱥᱮᱨᱣᱟ ᱞᱮᱠᱟᱵᱚᱱ ᱞᱟᱹᱭ ᱫᱟᱲᱮᱭᱟᱭᱟ ᱡᱩᱫᱤ ᱟᱵᱚ ᱵᱷᱟᱥᱟ ᱡᱩᱫᱤ ᱵᱟᱭ ᱵᱩᱡᱟᱭ ᱤᱱᱟᱹᱠᱷᱟᱱ ᱯᱨᱚᱛᱷᱚᱢ ᱟᱵᱚ ᱩᱱᱤ ᱵᱷᱟᱥᱟᱵᱚᱱ ᱵᱩᱡᱷᱟᱹᱣᱟᱭᱟ ᱚᱱᱟ ᱵᱩᱡᱽ ᱠᱟᱛᱮᱫ ᱡᱩᱫᱤ ᱟᱡ ᱯᱩᱨᱟᱹ ᱵᱩᱡᱷᱟᱹᱣ ᱫᱟᱲᱮᱭᱟᱜ ᱟᱭ ᱤᱱᱟᱹᱠᱷᱟᱱ ᱟᱡ ᱡᱟᱦᱟᱸ ᱞᱮᱠᱟᱱᱟᱜ ᱠᱩᱠᱞᱤ ᱛᱚᱞᱟᱥ ᱠᱚ ᱛᱟᱦᱮᱱ ᱛᱟᱭᱟ ᱟᱵᱚᱣᱟᱜ ᱯᱟᱹᱨᱥᱤ ᱨᱮ ᱵᱟ ᱥᱮᱨᱣᱟ ᱡᱟᱦᱟᱸ ᱞᱮᱠᱟᱱᱟᱜ ᱜᱮ ᱵᱟᱝ ᱛᱟᱦᱚᱞᱮ ᱟᱵᱚᱣᱟᱜ ᱯᱟᱹᱨᱥᱤ ᱞᱮᱠᱟᱛᱮ ᱡᱟᱦᱟᱸ ᱛᱤᱱᱟᱹᱜ ᱟᱵᱚᱣᱟᱜ ᱥᱮᱨᱣᱟ ᱨᱮᱱᱟᱜ ᱠᱟᱛᱷᱟ ᱵᱚᱱ ᱢᱮᱱ ᱵᱟ ᱞᱟᱠᱪᱟᱨ ᱨᱮᱱᱟᱜ ᱠᱚ ᱢᱮᱱᱟᱜ ᱛᱟᱵᱚᱱ ᱡᱚᱛᱚ ᱠᱚ ᱡᱚᱛᱚ ᱚᱱᱟ ᱠᱚᱵᱚᱱ ᱞᱟᱹᱭ ᱥᱚᱫᱚᱨ ᱫᱟᱲᱮ ᱟᱭᱟ ᱟᱵᱚᱣᱟᱜ ᱵᱷᱟᱸᱰᱟᱱ ᱦᱩᱭᱩᱜ ᱞᱟᱹᱭᱼᱞᱟᱠᱪᱟᱨ ᱵᱟᱦᱟ ᱵᱤᱦᱟᱹ ᱵᱟᱦᱟ ᱯᱚᱨᱚᱵᱽ ᱮᱢᱟᱱ ᱮᱢᱟᱱ ᱠᱚ